ᱥᱟᱱᱛᱟᱨᱟ ᱵᱤᱴᱤ ᱟᱢ ᱢᱮᱱᱮᱫ ᱛᱟᱵᱚᱱᱟᱢ ᱤᱧ ᱦᱟᱠᱩ ᱩᱛᱩ ᱥᱮ ᱤᱥᱤᱱᱼᱵᱟᱥᱟᱝ ᱥᱮ ᱟᱲᱟᱜ ᱵᱷᱟᱡᱤ ᱱᱚᱠᱟᱱᱟᱜ ᱟᱹᱰᱤ ᱠᱤᱪᱷᱩ ᱩᱛᱩᱧ ᱵᱟᱰᱟᱭᱟ ᱛᱟᱦᱞᱮ ᱚᱱᱟ ᱤᱥᱤᱱᱼᱵᱟᱥᱟᱝ ᱤᱫᱤ ᱠᱟᱛᱮᱫ ᱢᱤᱫᱼᱵᱟᱨ ᱠᱟᱛᱷᱟ ᱞᱟᱹᱭ ᱟᱸᱡᱚᱢᱟᱵᱚᱱ ᱢᱮ ᱦᱮᱸ ᱤᱧ ᱤᱥᱤᱱ ᱵᱟᱥᱟᱝ ᱤᱧ ᱵᱟᱰᱟᱭ ᱜᱮᱭᱟ ᱵᱷᱟᱜᱮᱛᱮ ᱤᱧᱫᱚ ᱠᱟᱹᱴᱤᱡ ᱠᱷᱚᱱᱜᱮᱧ ᱪᱮᱫ ᱟᱠᱟᱱᱟ ᱟᱭᱳᱼᱵᱟᱵᱟ ᱴᱷᱮᱱ ᱠᱷᱚᱱᱜᱮ ᱟᱭᱳ ᱡᱟᱦᱟᱸᱛᱤᱨᱮ ᱤᱥᱤᱱᱼᱵᱟᱥᱟᱝᱟᱭ ᱥᱮ ᱩᱱ ᱡᱚᱦᱚᱜ ᱜᱚᱲᱚ ᱵᱟᱲᱟᱣᱟᱹᱭᱟᱹᱧ ᱮᱠᱷᱟᱱ ᱚᱱᱠᱟᱜᱮ ᱟᱭᱳ ᱧᱮᱞᱛᱮᱜᱮ ᱤᱧᱦᱚᱸ ᱪᱮᱫ ᱟᱠᱟᱱᱟᱹᱧ ᱟᱫᱚ ᱡᱟᱦᱟᱸᱛᱤᱥᱜᱮ ᱟᱞᱮᱨᱮᱱ ᱯᱮᱲᱟᱼᱯᱟᱲᱦᱟᱹᱠᱚᱠᱚ ᱦᱮᱡᱞᱮᱱ ᱠᱷᱟᱱ ᱫᱟᱹᱭᱼᱛᱮᱧᱟᱝ ᱥᱮ ᱢᱟᱢᱚᱼᱢᱟᱹᱢᱤ ᱪᱮ ᱦᱟᱛᱚᱢᱼᱠᱩᱢᱟᱹᱝᱠᱚ ᱦᱮᱡᱞᱮᱱ ᱠᱷᱟᱱ ᱟᱭᱳᱛᱮᱠᱚ ᱚᱲᱟᱜ ᱨᱮᱠᱚ ᱢᱮᱛᱟᱹᱧᱟ ᱦᱮᱸ ᱱᱤᱛᱚᱜᱫᱚ ᱵᱤᱴᱤᱭ ᱢᱟᱨᱟᱝ ᱟᱠᱟᱱᱟ ᱵᱤᱴᱤᱜᱮ ᱛᱟᱵᱚᱱᱮ ᱤᱥᱤᱱᱼᱵᱟᱥᱟᱝᱟ ᱟᱫᱚ ᱦᱮᱸ ᱢᱤᱛᱟᱹᱧ ᱠᱷᱟᱱᱠᱚ ᱤᱧᱦᱚᱸᱧ ᱦᱚᱨᱚᱵᱚᱨᱚᱧ ᱪᱷᱩᱴᱟᱹᱣ ᱜᱚᱫᱚᱜᱼᱟ ᱦᱮᱸ ᱢᱤᱛᱟᱹᱧ ᱠᱷᱟᱱᱠᱚ ᱢᱮᱱᱟᱹᱧ ᱦᱮᱸᱛᱚᱵᱮ ᱞᱟᱦᱟᱜᱤᱧ ᱯᱮᱲᱟᱛᱟᱞᱮᱠᱚ ᱦᱮᱡ ᱟᱠᱟᱱᱟ ᱟᱨ ᱩᱱᱠᱚ ᱤᱥᱤᱱᱼᱵᱟᱥᱟᱝ ᱦᱩᱭᱩᱜᱼᱟ ᱟᱨ ᱤᱧᱦᱚᱸ ᱡᱟᱦᱟᱸᱛᱤᱥᱨᱮ ᱟᱞᱮᱨᱮᱱ ᱯᱮᱲᱟᱠᱚ ᱦᱮᱡ ᱵᱟᱲᱟᱣᱟᱠᱟᱱᱟ ᱥᱮ ᱮᱠᱷᱟᱱ ᱤᱧᱟᱹᱜ ᱤᱧ ᱛᱮᱭᱟᱝ ᱟᱨ ᱤᱧ ᱫᱤᱫᱤᱛᱟᱠᱚᱠᱚ ᱤᱧᱟᱹᱜ ᱤᱥᱤᱱᱼᱵᱟᱥᱟᱝᱠᱚ ᱠᱩᱥᱤᱭᱟᱜᱼᱟ ᱟᱫᱚ ᱤᱧᱟᱹᱜ ᱠᱟᱹᱴᱤᱡᱠᱚ ᱛᱟᱨᱤᱯᱷᱧᱚᱜᱼᱟ ᱦᱮᱸ ᱵᱤᱴᱤᱫᱚ ᱵᱷᱟᱜᱮ ᱥᱟᱸᱦᱤᱪᱮ ᱤᱥᱤᱱᱼᱵᱟᱥᱟᱝᱠᱚᱭ ᱵᱟᱲᱟᱭᱟ ᱮᱱᱠᱷᱟᱱ ᱛᱟᱨᱤᱯᱷᱧᱚᱜᱮᱧ ᱠᱷᱟᱱᱠᱚ ᱤᱧᱦᱚᱸ ᱠᱩᱥᱤᱧᱚᱜᱚᱼᱟᱹᱧ ᱦᱮᱸ ᱤᱧᱟᱹᱜ ᱤᱥᱤᱥᱱᱼᱵᱟᱥᱟᱝ ᱤᱧᱨᱮᱱ ᱫᱟᱹᱭᱼᱛᱮᱭᱟᱝ ᱢᱟᱢᱟᱼᱢᱟᱹᱢᱤ ᱡᱮᱛᱮᱦᱚᱲᱠᱚ ᱠᱩᱥᱤᱭᱟᱜ ᱠᱟᱱᱟ ᱚᱱᱟ ᱤᱭᱟᱹ ᱚᱱᱟ ᱤᱫᱤᱠᱟᱛᱮᱫ ᱤᱧᱦᱚᱸ ᱠᱟᱹᱡ ᱤᱥᱤᱱᱼᱵᱟᱥᱟᱝᱨᱮ ᱟᱨᱦᱚᱸ ᱤᱱᱴᱨᱮᱥᱴ ᱵᱟᱲᱦᱟᱜᱼᱟ ᱡᱟᱦᱟᱸ ᱞᱮᱠᱟ ᱤᱧ ᱟᱲᱟᱜᱤᱧ ᱩᱛᱩᱮᱫᱼᱟ ᱟᱲᱟᱜ ᱩᱛᱩ ᱡᱚᱦᱚᱜ ᱟᱲᱟᱜᱠᱚᱢ ᱞᱟᱦᱟᱧ ᱜᱮᱫᱟ ᱜᱮᱫ ᱠᱟᱛᱮᱱ ᱟᱹᱨᱩᱵ ᱯᱷᱟᱨᱪᱟ ᱠᱟᱛᱮᱱ ᱪᱩᱞᱦᱟᱹᱨᱮ ᱠᱚᱲᱦᱟᱠᱚᱧ ᱮᱢᱟ ᱠᱚᱲᱦᱟᱠᱚ ᱞᱚᱞᱚᱵᱟᱲᱟ ᱠᱟᱛᱮᱫ ᱥᱩᱱᱩᱢᱤᱧ ᱮᱢᱟ ᱥᱩᱱᱩᱢ ᱮᱢ ᱠᱟᱛᱮᱫ ᱟᱲᱟᱜᱤᱧ ᱵᱷᱟᱡᱟᱭᱟ ᱟᱲᱟᱜᱠᱚ ᱵᱷᱟᱡᱟ ᱠᱟᱛᱮᱱ ᱜᱷᱟᱱᱴᱟᱧᱚᱜᱟᱹᱧ ᱜᱷᱟᱱᱴᱟᱧᱚᱜ ᱠᱟᱛᱮᱱ ᱠᱟᱹᱡ ᱞᱟᱦᱟᱦᱩᱭᱮᱱᱟ ᱦᱟᱹᱲᱤᱡᱧᱚᱜᱚᱜᱼᱟ ᱛᱷᱟᱹᱨᱤᱛᱤᱧ ᱛᱮᱱᱟ ᱛᱷᱟᱹᱨᱤᱛᱮ ᱛᱮᱱ ᱟᱠᱛᱮᱱ ᱟᱨᱦᱚᱸ ᱚᱪᱚᱜᱟᱹᱧ ᱜᱷᱟᱱᱴᱟᱭᱟᱹᱧ ᱟᱨᱦᱚᱸ ᱵᱤᱞᱟᱹᱛᱤᱧ ᱮᱢᱧᱚᱜᱟ ᱵᱤᱞᱟᱹᱛᱤᱠᱚ ᱮᱢ ᱵᱟᱲᱟ ᱠᱟᱛᱮᱫ ᱤᱥᱤᱱᱧᱚᱜᱚᱜᱼᱟ ᱟᱨᱦᱚᱸ ᱟᱲᱜᱳᱠᱟᱹᱜᱟᱹᱧ ᱚᱱᱠᱟᱜᱮ ᱦᱩᱭᱮᱱᱟ ᱯᱷᱤᱨ ᱟᱨᱦᱚᱸ ᱚᱱᱠᱟᱜᱮ ᱦᱟᱠᱩ ᱟᱦᱠᱩ ᱟᱞᱮᱢᱟ ᱡᱮ ᱦᱟᱠᱩᱞᱮ ᱟᱹᱜᱩᱣᱟᱠᱟᱫ ᱠᱚᱣᱟ ᱟᱵᱟᱨᱠᱚ ᱢᱤᱛᱟᱹᱧᱟ ᱵᱤᱴᱤ ᱟᱢ ᱢᱟ ᱦᱟᱠᱩᱛᱟᱵᱚᱱ ᱩᱛᱩᱠᱚᱢᱮ ᱤᱧ ᱦᱟᱠᱩ ᱩᱛᱩ ᱠᱟᱹᱴᱤᱡ ᱵᱮᱥ ᱫᱷᱟᱨᱟᱧ ᱵᱟᱲᱟᱭᱟ ᱥᱮ ᱤᱧ ᱛᱟᱨᱤᱯᱷ ᱵᱟᱲᱟᱭᱤᱧᱟᱹ ᱠᱚ ᱠᱤ ᱵᱤᱴᱤᱫᱚ ᱦᱟᱠᱩ ᱟᱹᱰᱤ ᱱᱟᱯᱟᱭᱮ ᱩᱛᱩ ᱫᱟᱲᱮᱭᱟᱜᱼᱟ ᱦᱮᱸ ᱤᱧᱦᱚᱸᱧ ᱢᱮᱱᱟ ᱦᱮᱸᱛᱚ ᱵᱟᱰᱟᱭᱜᱮᱭᱟᱹᱧ ᱦᱟᱠᱩ ᱩᱛᱩᱦᱚᱸ ᱮᱱᱠᱷᱟᱱ ᱤᱧᱦᱚᱸ ᱦᱚᱨᱚᱵᱚᱨᱚ ᱪᱷᱩᱴᱟᱹᱣ ᱜᱚᱫᱚᱜᱟᱹᱧ ᱦᱟᱠᱩᱧ ᱜᱮᱫᱞᱟᱦᱟ ᱠᱚᱣᱟ ᱯᱷᱤᱨ ᱠᱚᱲᱦᱟᱧ ᱮᱢᱛᱮ ᱥᱮᱸᱜᱮᱞᱨᱮ ᱚᱱᱟᱠᱚᱧ ᱞᱚᱞᱚ ᱚᱪᱚᱣᱟᱫᱛᱮ ᱥᱩᱱᱩᱢᱤᱧ ᱫᱩᱞᱟ ᱞᱟᱦᱟ ᱥᱩᱱᱩᱢ ᱫᱩᱞ ᱟᱛᱮᱫ ᱦᱟᱠᱩ ᱯᱷᱨᱟᱭ ᱠᱚᱣᱟᱹᱧ ᱥᱩᱱᱩᱢᱨᱮ ᱯᱷᱨᱟᱭᱛᱮ ᱟᱨᱦᱚᱸ ᱚᱰᱳᱠ ᱠᱚᱣᱟᱹᱧ ᱟᱨᱦᱚᱸ ᱯᱷᱤᱨ ᱥᱩᱱᱩᱢᱤᱧ ᱫᱩᱞᱟ ᱯᱮᱸᱭᱟᱡᱽ ᱠᱚ ᱢᱟᱨᱤᱪᱠᱚᱧ ᱯᱷᱳᱲᱟᱱᱛᱮ ᱥᱟᱥᱟᱝ ᱢᱚᱥᱞᱟᱠᱚ ᱥᱟᱥᱟᱝ ᱢᱚᱥᱞᱟ ᱟᱫᱟ ᱨᱟᱹᱥᱩᱸᱲ ᱡᱟᱦᱟᱸ ᱛᱤᱱᱟᱹᱜ ᱜᱮ ᱢᱮᱱᱟᱜ ᱡᱮᱛᱮᱧ ᱨᱤᱫ ᱠᱟᱛᱮᱱᱤᱧ ᱵᱷᱟᱡᱟᱭᱟ ᱵᱷᱟᱡᱟ ᱠᱟᱛᱮᱱ ᱵᱤᱞᱟᱹᱛᱤᱠᱚᱧ ᱮᱢᱟ ᱵᱤᱞᱟᱹᱛᱤᱠᱚ ᱮᱢᱟ ᱵᱟᱲᱟ ᱠᱟᱛᱮᱫ ᱫᱟᱜᱠᱚ ᱫᱩᱞ ᱟᱛᱮᱱ ᱦᱟᱠᱩᱧ ᱠᱷᱟᱸᱡᱚ ᱠᱚᱣᱟ ᱩᱱᱠᱚ ᱯᱷᱨᱟᱭ ᱦᱟᱠᱩ ᱯᱷᱨᱟᱭ ᱦᱟᱠᱩᱠᱚ ᱠᱷᱟᱸᱡᱚ ᱵᱟᱲᱟ ᱟᱛᱮᱫ ᱛᱮᱱᱠᱟᱠᱚᱣᱟᱹᱧ ᱜᱷᱟᱱᱴᱟ ᱢᱤᱞᱟᱹᱣ ᱟᱛᱮᱫ ᱛᱮᱱ ᱠᱟᱛᱮᱫ ᱤᱥᱤᱱᱞᱮᱱ ᱠᱷᱟᱱᱠᱚ ᱟᱲᱜᱳ ᱠᱚᱣᱟᱹᱧ ᱱᱚᱛᱮ ᱟᱨ ᱟᱞᱮᱨᱮᱱ ᱯᱮᱲᱟᱼᱯᱩᱨᱵᱷᱩ ᱡᱟᱦᱟᱸᱛᱤᱥᱠᱚ ᱦᱤᱡᱩᱜᱼᱟ ᱥᱮ ᱤᱧᱜᱮ ᱤᱥᱤᱱᱼᱵᱟᱥᱟᱝ ᱡᱟᱦᱟᱸᱛᱤᱱᱟᱹᱜ ᱜᱮ ᱡᱤᱞᱼᱦᱟᱹᱠᱩ ᱟᱲᱟᱜ ᱥᱟᱠᱟᱢ ᱫᱟᱠᱟᱼᱩᱛᱩ ᱡᱮᱛᱮᱭᱟᱜ ᱤᱧᱜᱮ ᱪᱮᱫᱟᱜ ᱥᱮ ᱜᱤᱫᱽᱨᱟᱹ ᱵᱟᱹᱧ ᱵᱟᱲᱟᱭᱟ ᱱᱤᱛᱤᱚᱜ ᱥᱮᱬᱟ ᱟᱛᱮᱫᱤᱧ ᱡᱟᱦᱟᱸᱛᱤᱥ ᱠᱷᱚᱱᱤᱧ ᱥᱮᱬᱟ ᱟᱠᱟᱫᱟ ᱥᱮ ᱩᱱ ᱠᱷᱚᱡᱫᱚ ᱤᱧᱜᱮᱠᱚ ᱤᱥᱤᱱᱼᱵᱟᱥᱟᱝ ᱚᱪᱚᱭᱤᱧᱟᱹ